ᱡᱚᱢᱤ ᱨᱮᱭᱟᱜ ᱢᱮᱭᱟᱫ ᱟᱨ ᱥᱚᱢᱯᱚᱛᱛᱤ ᱨᱮᱭᱟᱜ ᱟᱹᱭᱫᱟᱹᱨ ᱨᱩᱠᱷᱭᱟᱹ ᱟᱹᱛᱩ ᱨᱮ ᱴᱚᱴᱷᱟᱨᱮ ᱪᱟᱹᱥᱤ ᱠᱚ ᱟᱹᱰᱤᱜᱟᱱ ᱪᱮᱞᱮᱧᱡᱽ ᱠᱚ ᱦᱟᱛᱟᱣ ᱜᱮᱭᱟ ᱪᱮᱫᱟᱜ ᱵᱟᱝᱢᱟ ᱡᱟᱦᱟᱸᱭ ᱪᱟᱹᱥᱤᱭᱟᱜ ᱟᱹᱰᱤᱜᱟᱱ ᱡᱚᱢᱤᱡᱟᱭᱜᱟ ᱠᱚ ᱛᱟᱦᱮᱸ ᱞᱮᱱᱠᱷᱟᱱ ᱩᱱᱤᱭᱟᱜ ᱡᱩᱫᱤ ᱠᱟᱜᱚᱡᱽ ᱠᱚᱞᱚᱢ ᱦᱟᱥᱟ ᱨᱮᱭᱟᱜ ᱦᱟᱥᱟ ᱨᱮᱭᱟᱜ ᱠᱟᱜᱚᱡᱽ ᱠᱚ ᱡᱩᱫᱤ ᱴᱷᱤᱠ ᱠᱚ ᱵᱟᱭ ᱛᱟᱦᱮᱱ ᱛᱟᱭᱟ ᱟᱨ ᱮᱴᱟᱜ ᱦᱚᱲ ᱟᱨ ᱢᱤᱫ ᱦᱚᱲ ᱦᱮᱡ ᱠᱟᱛᱮᱜ ᱚᱱᱟ ᱡᱟᱭᱜᱟ ᱫᱚᱠᱷᱚᱞ ᱨᱮᱭᱟᱜᱼᱮ ᱨᱤᱠᱟᱹᱭᱟ ᱫᱚᱠᱷᱚᱞ ᱨᱮᱭᱟᱜᱼᱮ ᱨᱤᱠᱟᱹᱭᱟ ᱚᱱᱟᱛᱮ ᱚᱱᱟ ᱚᱱᱟ ᱡᱟᱭᱜᱟ ᱮᱴᱟᱜ ᱦᱚᱲ ᱵᱟᱝ ᱫᱚᱠᱷᱚᱞ ᱦᱚᱪᱚ ᱞᱟᱹᱜᱤᱫ ᱛᱮ ᱠᱟᱜᱚᱡᱽ ᱯᱚᱛᱨᱚ ᱠᱚ ᱵᱮᱱᱟᱣᱟ ᱥᱮ ᱡᱟᱦᱟᱸ ᱛᱟᱦᱮᱱᱟ ᱚᱱᱟ ᱦᱚᱸᱠᱚ ᱥᱚᱴᱷᱤᱠᱟ ᱫᱚᱞᱤᱞ ᱡᱟᱦᱟᱸ ᱫᱚ ᱫᱚᱞᱤᱞ ᱠᱚ ᱞᱟᱹᱭᱟ ᱚᱱᱟᱛᱮ ᱚᱱᱟ ᱚᱱᱟ ᱪᱮᱞᱮᱧᱡᱽ ᱨᱮ ᱡᱮᱢᱚᱱ ᱟᱡᱼᱮ ᱫᱟᱲᱮᱜ ᱢᱟ ᱚᱱᱟ ᱞᱟᱹᱜᱤᱫ ᱛᱮᱜᱮ ᱚᱱᱟ ᱟᱭᱟᱜ ᱡᱚᱢᱤ ᱨᱮᱭᱟᱜ ᱫᱚᱞᱤᱞ ᱥᱮ ᱠᱟᱜᱚᱡᱽ ᱯᱚᱛᱨᱚ ᱠᱚ ᱴᱷᱤᱠ ᱴᱷᱟᱠ ᱞᱟᱹᱜᱤᱫ ᱛᱮ ᱩᱱᱤ ᱴᱷᱤᱠ ᱴᱷᱟᱠ ᱛᱟᱭᱢᱟ ᱟᱨ ᱵᱟᱝᱠᱷᱟᱱ ᱫᱚ ᱚᱱᱠᱟᱜᱮ ᱡᱟᱦᱟᱸᱭᱟᱜ ᱴᱟᱠᱟᱼᱯᱚᱭᱥᱟ ᱟᱱ ᱩᱱᱠᱩ ᱫᱚ ᱚᱱᱟ ᱡᱚᱢᱤ ᱠᱤᱨᱤᱧ ᱠᱟᱛᱮᱜ ᱠᱚ ᱦᱟᱛᱟᱣᱟ ᱟᱨ ᱡᱚᱢᱤ ᱵᱟᱵᱚᱫ ᱛᱮ ᱡᱟᱦᱟᱱ ᱮᱸᱴᱠᱮᱴᱚᱬᱮ ᱦᱩᱭ ᱞᱮᱱᱠᱷᱟᱱ ᱦᱚᱲ ᱠᱚᱫᱚ ᱯᱳᱭᱞᱳ ᱨᱮ ᱟᱹᱛᱩ ᱨᱮᱱ ᱢᱟᱹᱡᱷᱤ ᱜᱳᱰᱮᱛ ᱴᱷᱮᱱ ᱠᱚ ᱨᱟᱜᱟ ᱥᱮ ᱩᱱᱠᱩ ᱡᱟᱣᱨᱟ ᱠᱟᱛᱮᱜ ᱡᱟᱦᱟᱸ ᱠᱚ ᱞᱟᱹᱭᱟ ᱚᱱᱟ ᱜᱮᱠᱚ ᱟᱸᱡᱚᱢᱟ ᱤᱱᱟᱹ ᱛᱟᱭᱚᱢ ᱡᱟᱦᱟᱸ ᱦᱩᱭᱩᱜᱼᱟ ᱩᱱᱠᱩ ᱠᱚᱛᱮ ᱠᱚ ᱥᱟᱞᱟ ᱜᱚᱴᱟᱭᱟ